ᱦᱮᱸ ᱥᱚᱢᱵᱟᱫᱽ ᱨᱮ ᱡᱟᱦᱟᱱ ᱚᱱᱠᱟᱱ ᱥᱟᱶᱛᱟ ᱠᱤᱭᱟᱹ ᱞᱟᱠᱪᱟᱨ ᱥᱟᱛᱟᱢ ᱜᱟᱞᱢᱟᱨᱟᱣ ᱫᱚ ᱦᱩᱭᱩᱜ ᱜᱮᱭᱟ ᱟᱨ ᱱᱚᱣᱟ ᱠᱚᱫᱚ ᱫᱤᱱᱟᱹᱢ ᱢᱤᱰᱤᱭᱟ ᱛᱟᱞᱟ ᱛᱮᱦᱚᱸ ᱦᱩᱭᱩᱜᱼᱟ ᱟᱨ ᱵᱟᱝ ᱪᱟᱸᱫᱚ ᱠᱤᱭᱟᱹ ᱟᱨ ᱵᱟᱝ ᱦᱟᱯᱛᱟ ᱠᱤᱭᱟᱹ ᱱᱚᱝᱠᱟᱱᱟᱜ ᱟᱠᱷᱲᱟ ᱦᱚᱸ ᱦᱩᱭᱩᱜᱚᱜ ᱜᱮᱭᱟ ᱛᱳ ᱚᱱᱟ ᱠᱚ ᱛᱟᱞᱟᱨᱮ ᱡᱟᱦᱟᱸ ᱜᱮ ᱦᱟᱸᱜ ᱯᱚᱨᱚᱵᱽ ᱯᱩᱱᱟᱹᱭ ᱠᱚ ᱦᱩᱭᱩᱜᱼᱟ ᱛᱳ ᱚᱱᱟ ᱯᱟᱨᱟᱵᱽ ᱯᱩᱱᱟᱹᱭ ᱠᱚ ᱤᱫᱤ ᱠᱟᱛᱮᱫ ᱚᱸᱰᱮ ᱜᱟᱯᱟᱞᱢᱟᱨᱟᱣ ᱦᱩᱭᱩᱜ ᱜᱮᱭᱟ ᱚᱱᱟ ᱥᱟᱶᱛᱮ ᱟᱵᱚ ᱡᱟᱦᱟᱸ ᱥᱟᱶᱛᱟ ᱤᱫᱤ ᱠᱟᱛᱮᱫ ᱦᱟᱸᱜ ᱡᱟᱜᱮ ᱟᱪᱟᱨ ᱵᱤᱪᱟᱹᱨ ᱯᱚᱨᱚᱵᱽ ᱯᱩᱱᱟᱹᱭ ᱮᱱᱮᱡ ᱥᱮᱨᱮᱧ ᱱᱚᱝᱠᱟᱱᱟᱜ ᱜᱟᱯᱟᱞᱢᱟᱨᱟᱣ ᱠᱚᱦᱚᱸ ᱦᱩᱭᱩᱜᱼᱟ ᱛᱚ ᱱᱚᱣᱟ ᱫᱚ ᱡᱟᱦᱟᱸ ᱜᱮ ᱦᱟᱸᱜ ᱟᱵᱚ ᱥᱟᱱᱛᱟᱲ ᱟᱠᱷᱲᱟ ᱢᱮᱱᱟᱜ ᱠᱟᱜᱼᱟ ᱨᱮᱰᱤᱭᱳ ᱢᱟᱫᱽᱫᱷᱚᱢ ᱛᱮ ᱟᱨ ᱵᱟᱝ ᱴᱤᱵᱷᱤ ᱪᱮᱱᱮᱞ ᱦᱚᱛᱮᱡ ᱛᱮ ᱱᱚᱣᱟ ᱠᱚᱫᱚ ᱦᱩᱭᱩᱜᱚᱜᱼᱟ ᱟᱨ ᱱᱚᱣᱟ ᱨᱮ ᱡᱟᱦᱟᱸᱭ ᱜᱟᱹᱠᱷᱩᱲᱤᱭᱟᱹ ᱠᱚ ᱦᱟᱸᱜ ᱱᱚᱣᱟ ᱥᱟᱛᱟᱢ ᱤᱫᱤ ᱠᱟᱛᱮᱫ ᱵᱷᱟᱹᱜᱤ ᱠᱚ ᱵᱟᱲᱟᱭ ᱠᱟᱜᱼᱟ ᱩᱱᱠᱩ ᱠᱚ ᱫᱩ ᱫᱮᱞᱟ ᱟᱠᱚᱣᱟ ᱟᱨ ᱩᱱᱠᱩ ᱠᱚ ᱫᱤᱥᱚᱢ ᱦᱚᱲ ᱛᱟᱞᱟᱨᱮ ᱡᱮᱞᱮᱠᱟ ᱟᱵᱚ ᱡᱩᱫᱤ ᱵᱚᱱ ᱢᱮᱱᱟ ᱯᱚᱨᱚᱵᱽ ᱯᱩᱱᱟᱹᱭ ᱨᱮᱭᱟᱜ ᱠᱟᱛᱷᱟ ᱚᱱᱟ ᱯᱚᱨᱚᱵᱽ ᱯᱩᱱᱟᱹᱭ ᱫᱚ ᱛᱤᱥ ᱦᱩᱭᱩᱜᱼᱟ ᱟᱨ ᱛᱤᱥ ᱠᱷᱚᱱ ᱚᱱᱟ ᱯᱚᱨᱚᱵᱽ ᱯᱩᱱᱟᱹᱭ ᱠᱚ ᱢᱟᱱᱟᱣ ᱟᱹᱜᱩᱭᱮᱜ ᱠᱟᱱᱟ ᱟᱨ ᱪᱮᱫᱟᱜ ᱠᱚ ᱢᱟᱱᱟᱣᱮᱫᱟ ᱚᱱᱟ ᱯᱚᱨᱚᱵᱽ ᱯᱩᱱᱟᱹᱭ ᱨᱮ ᱵᱚᱸᱜᱟ ᱵᱳᱨᱳ ᱠᱚ ᱚᱠᱚᱭ ᱚᱠᱚᱭ ᱟᱨ ᱪᱮᱫ ᱞᱮᱠᱟ ᱥᱟᱡᱟᱣ ᱥᱟᱯᱲᱟᱣ ᱦᱩᱭᱩᱜᱼᱟ ᱱᱚᱣᱟ ᱠᱚ ᱤᱫᱤ ᱠᱟᱛᱮᱫ ᱦᱚᱸ ᱜᱟᱯᱟᱞᱢᱟᱨᱟᱣ ᱦᱩᱭᱩᱜᱼᱟ ᱟᱨ ᱱᱚᱣᱟᱫᱚ ᱟᱵᱚ ᱥᱟᱶᱛᱟ ᱞᱟᱦᱟᱱᱛᱤ ᱥᱮ ᱥᱟᱶᱛᱟ ᱪᱮᱸᱜᱷᱟᱣᱱᱟ ᱨᱮᱱᱟᱜ ᱟᱹᱰᱤ ᱢᱟᱨᱟᱝ ᱫᱟᱹᱭᱤᱛ ᱠᱟᱱ ᱜᱮᱭᱟ ᱟᱨ ᱚᱱᱟᱛᱮ ᱟᱨ ᱱᱚᱣᱟ ᱡᱟᱦᱟᱸ ᱥᱚᱢᱵᱟᱫᱽ ᱱᱚᱣᱟᱫᱚ ᱟᱹᱰᱤ ᱵᱷᱟᱜᱮ ᱜᱮ ᱠᱟᱹᱢᱤ ᱠᱟᱱᱟᱭ